ᱦᱮᱞᱳ ᱦᱮᱸ ᱯᱮᱱ ᱠᱟᱨᱰ ᱚᱯᱷᱤᱥ ᱚᱸᱰᱮ ᱜᱮ ᱥᱟᱵ ᱟᱠᱟᱫᱟᱭ ᱥᱮ ᱦᱮᱸ ᱦᱮᱸ ᱛᱚ ᱪᱮᱫ ᱫᱚᱨᱠᱟᱨ ᱦᱩᱭ ᱟᱠᱟᱱᱟ ᱱᱤᱛᱚᱜ ᱵᱮᱝᱠ ᱨᱮ ᱯᱚᱭᱥᱟ ᱧᱟᱢ ᱜᱮ ᱵᱟᱭ ᱧᱟᱢᱚᱜ ᱠᱟᱱᱟ ᱯᱮᱱ ᱵᱟᱲ ᱠᱟᱨᱰ ᱵᱟᱝᱠᱷᱟᱱ ᱚᱱᱟ ᱠᱷᱟᱹᱛᱤᱨ ᱛᱮ ᱟᱯᱮ ᱴᱷᱮᱱ ᱤᱧ ᱯᱷᱳᱱ ᱠᱟᱫᱟ ᱯᱮᱱ ᱠᱟᱨᱰ ᱵᱟᱱᱟᱣᱟ ᱥᱮ ᱵᱟᱝᱟ

ᱪᱮᱫ ᱪᱮᱫ ᱠᱟᱜᱚᱡᱽ ᱠᱚ ᱟᱫᱷᱟᱨ ᱠᱟᱨᱰ ᱵᱷᱳᱴᱟᱨ ᱠᱟᱨᱰ ᱟᱨ ᱪᱮᱫ ᱠᱚ ᱦᱮᱸ ᱚᱱᱟ ᱨᱮᱭᱟᱜ ᱪᱷᱚᱵᱤ ᱜᱮᱥᱮ ᱴᱷᱤᱠ ᱜᱟᱯᱟᱧ ᱤᱫᱤ ᱦᱚᱴᱚ ᱠᱟᱜ ᱠᱟᱱᱟ ᱛᱚᱵᱮ ᱡᱚᱞᱫᱤ ᱛᱷᱚᱲᱟ ᱵᱟᱱᱟᱣ ᱯᱮ ᱱᱤᱛᱚᱜ ᱵᱤᱡᱽᱱᱮᱥ ᱨᱮᱭᱟᱜ ᱞᱩᱜᱽᱲᱤ ᱵᱤᱡᱽᱱᱮᱥ ᱤᱧ ᱠᱷᱩᱞᱟᱹᱣ ᱮᱫᱼᱟ ᱱᱤᱛᱚᱜ ᱯᱚᱭᱥᱟ ᱩᱰᱩᱠ ᱜᱮᱭᱟ ᱵᱮᱝᱠ ᱠᱷᱚᱱ ᱵᱟᱝ ᱩᱰᱩᱠᱚᱜ ᱠᱟᱱᱟ ᱫᱚᱢᱮ ᱯᱨᱚᱵᱞᱮᱢ ᱨᱤᱧ ᱯᱷᱟᱥᱟᱣ ᱟᱠᱟᱱᱟ ᱡᱚᱞᱫᱤ ᱛᱷᱚᱲᱟ ᱵᱟᱱᱟᱣ ᱤᱧᱟᱹᱯᱮ ᱜᱟᱯᱟ ᱜᱤᱧ ᱤᱫᱤ ᱦᱚᱴᱚ ᱠᱟᱜ ᱠᱟᱱᱟ ᱦᱮᱸ ᱴᱷᱤᱠ ᱛᱚᱵᱮ ᱴᱷᱤᱠ ᱛᱚᱵᱮ ᱫᱚᱦᱚᱭᱮᱫᱟᱹᱧ